ᱟᱫᱚ ᱟᱵᱚ ᱟᱹᱫᱤᱢ ᱥᱟᱱᱛᱟᱞ ᱦᱚᱲ ᱦᱚᱯᱚᱱ ᱠᱚᱫᱚ ᱪᱟᱥᱵᱟᱥ ᱛᱮ ᱟᱹᱥᱩᱞᱚᱜ ᱦᱚᱲ ᱠᱟᱱᱟ ᱵᱚᱱ ᱡᱤᱵᱽ ᱡᱤᱭᱟᱹᱞᱤ ᱠᱚ ᱟᱹᱥᱩᱞ ᱦᱚᱲ ᱠᱟᱱᱟ ᱵᱚᱱ ᱨᱟᱡᱽᱢᱤᱥᱛᱨᱤ ᱠᱚ ᱠᱟᱴ ᱢᱤᱥᱛᱨᱤ ᱠᱚ ᱟᱨᱚᱦᱚᱸ ᱮᱴᱟᱜ ᱠᱟᱹᱢᱤ ᱠᱚ ᱦᱚᱸ ᱟᱵᱚ ᱟᱴᱟ ᱢᱤᱞ ᱠᱚᱦᱚᱸ ᱱᱤᱛᱚᱜ ᱫᱚᱵᱚᱱ ᱛᱮᱭᱟᱨᱮᱫ ᱜᱮᱭᱟ ᱡᱚᱛᱚᱨᱮᱜᱮ ᱟᱵᱚᱣᱟᱜ ᱨᱚᱡᱽᱜᱟᱨ ᱫᱚ ᱢᱮᱱᱟᱜᱼᱟ ᱟᱵᱚ ᱟᱵᱚᱣᱟᱜ ᱡᱟᱦᱟᱸ ᱛᱤᱱᱟᱹᱜ ᱜᱮ ᱠᱟᱹᱢᱤ ᱦᱚᱨᱟ ᱵᱚᱱ ᱪᱟᱥ ᱠᱟᱹᱢᱤ ᱨᱮᱦᱚᱸ ᱟᱵᱚ ᱜᱤᱫᱽᱨᱟᱹ ᱠᱚᱦᱚᱸ ᱟᱵᱚ ᱥᱚᱸᱜᱮ ᱨᱮᱵᱚᱱ ᱤᱫᱤ ᱛᱚᱨᱟ ᱠᱚᱢᱟ ᱮᱱᱠᱷᱟᱱ ᱚᱱᱟ ᱠᱟᱹᱢᱤ ᱠᱚ ᱟᱠᱚᱠᱚ ᱧᱮᱞ ᱛᱚᱨᱟᱭᱟ ᱟᱵᱚᱣᱟᱜ ᱵᱟᱹᱫᱽ ᱫᱚ ᱚᱠᱟ ᱠᱚ ᱠᱟᱱᱟ ᱟᱵᱚ ᱚᱠᱟ ᱥᱚᱢᱚᱭ ᱨᱮ ᱪᱮᱫ ᱠᱚ ᱪᱮᱫ ᱞᱮᱠᱟᱵᱚᱱ ᱪᱟᱥᱟ ᱚᱱᱟ ᱥᱚᱢᱚᱭᱨᱮ ᱩᱱᱠᱩ ᱵᱚᱱ ᱤᱫᱤ ᱞᱮᱠᱚ ᱠᱷᱟᱱ ᱚᱱᱟ ᱟᱠᱚ ᱠᱚ ᱴᱷᱤᱠᱟᱹ ᱫᱚᱦᱚᱭᱟ ᱟᱨ ᱠᱟᱹᱢᱤ ᱟᱵᱚ ᱢᱟᱱᱮ ᱯᱷᱮᱰᱟᱛ ᱠᱷᱚᱱ ᱚᱱᱟ ᱠᱚ ᱪᱮᱫ ᱤᱫᱤᱭᱟ ᱡᱤᱵᱽ ᱡᱤᱭᱟᱹᱞᱤ ᱟᱹᱥᱩᱞᱚᱜ ᱠᱚ ᱨᱮᱦᱚᱸ ᱥᱤᱢ ᱠᱚ ᱢᱮᱨᱚᱢ ᱠᱚ ᱰᱟᱹᱝᱨᱤ ᱠᱚ ᱪᱮᱫ ᱞᱮᱠᱟ ᱚᱲᱟᱜ ᱨᱮᱵᱚᱱ ᱫᱚᱦᱚᱭᱮᱫ ᱠᱚᱣᱟ ᱠᱟᱹᱴᱤᱡ ᱠᱷᱚᱱ ᱩᱱᱠᱩ ᱡᱩᱫᱤ ᱡᱚᱢᱟᱜ ᱧᱩᱣᱟᱜ ᱮᱢᱚᱜ ᱦᱚᱸ ᱥᱚᱢᱚᱭ ᱦᱚᱸ ᱟᱵᱚ ᱥᱟᱞᱟᱜ ᱵᱚᱱ ᱤᱫᱤ ᱠᱚᱣᱟ ᱩᱱᱠᱩ ᱚᱱᱟ ᱠᱚ ᱧᱮᱞ ᱪᱮᱫᱟ ᱡᱟᱦᱟᱸ ᱦᱩᱲᱩ ᱠᱚᱵᱚᱱ ᱪᱟᱥᱟ ᱚᱱᱟ ᱵᱚᱱ ᱤᱨ ᱨᱟᱠᱟᱵᱟ ᱚᱱᱟ ᱵᱚᱱ ᱦᱮᱰᱮᱡ ᱛᱤᱠᱤᱭᱮᱫᱟ ᱚᱱᱟ ᱟᱵᱚ ᱢᱤᱥᱛᱨᱤ ᱠᱚᱱ ᱱᱤᱛᱚᱜ ᱫᱚ ᱚᱲᱟᱜ ᱨᱮᱦᱚᱸ ᱚᱱᱟ ᱰᱷᱤᱝᱠᱤ ᱦᱚᱸ ᱵᱚᱱ ᱱᱮᱛᱟᱨ ᱢᱟᱵᱚᱱ ᱪᱟᱵᱟ ᱤᱫᱤ ᱠᱮᱫ ᱱᱤᱛᱚᱜ ᱢᱤᱞ ᱠᱚᱦᱚᱸ ᱵᱚᱱ ᱛᱮᱭᱟᱨ ᱤᱫᱤᱭᱟ ᱠᱟᱹᱴᱤᱡ ᱠᱟᱹᱴᱤᱡ ᱚᱱᱟ ᱠᱟᱹᱢᱤ ᱨᱮᱦᱚᱸ ᱟᱵᱚ ᱜᱤᱫᱽᱨᱟᱹ ᱠᱚ ᱡᱩᱫᱤ ᱵᱚᱱ ᱧᱮᱞ ᱤᱫᱤᱪᱚ ᱠᱚᱣᱟ ᱛᱟᱦᱚᱞᱮ ᱩᱱᱠᱩ ᱟᱞᱜᱟ ᱛᱮᱠᱚ ᱪᱮᱫᱟ ᱟᱨ ᱚᱱᱟ ᱞᱟᱹᱜᱤᱫ ᱜᱤᱫᱽᱨᱟᱹ ᱠᱚ ᱯᱟᱲᱦᱟᱜ ᱠᱚᱦᱚᱸ ᱥᱮ ᱥᱤᱠᱷᱱᱟᱹᱛ ᱴᱷᱟᱶ ᱨᱮᱦᱚᱸ ᱚᱱᱠᱟᱱᱟᱜ ᱠᱚᱵᱚᱱ ᱯᱟᱲᱦᱟᱣ ᱠᱚᱢᱟ ᱡᱮᱢᱚᱱ ᱟᱵᱚ ᱪᱟᱥ ᱵᱟᱥ ᱨᱮᱱᱟᱜ ᱥᱮ ᱡᱤᱭᱟᱹᱞᱤ ᱠᱚ ᱪᱮᱫ ᱞᱮᱠᱟ ᱠᱚ ᱪᱟᱥ ᱠᱚᱣᱟ ᱩᱱᱠᱩ ᱚᱱᱟ ᱨᱮᱱᱟᱜ ᱰᱮᱭᱟᱨᱤ ᱵᱟᱵᱚᱫᱽ ᱡᱚᱛᱚ ᱱᱚᱣᱟ ᱠᱚ ᱡᱩᱫᱤ ᱟᱵᱚ ᱵᱚᱱ ᱯᱟᱲᱦᱟᱣ ᱠᱚᱣᱟ ᱜᱤᱫᱽᱨᱟᱹ ᱠᱚ ᱠᱚ ᱪᱮᱫ ᱤᱫᱤ ᱫᱟᱲᱮᱭᱟᱜᱼᱟ ᱟᱨ ᱟᱠᱚᱣᱟᱜ ᱡᱤᱭᱚᱱ ᱠᱷᱮᱢᱟᱣ ᱞᱟᱹᱜᱤᱫ ᱡᱟᱦᱟᱸ ᱨᱚᱡᱽᱜᱟᱨ ᱯᱟᱱᱛᱷᱟ ᱟᱠᱚ ᱧᱟᱢ ᱤᱫᱤ ᱫᱟᱲᱮᱭᱟᱜᱼᱟ